ᱤᱧ ᱫᱚ ᱱᱚᱝᱠᱟᱹᱧ ᱢᱮᱱ ᱚᱪᱚᱭᱮᱫᱟ ᱡᱟᱦᱟ ᱨᱟᱥᱟᱭᱚᱱᱚᱠ ᱥᱟᱨ ᱵᱩᱱ ᱦᱟᱥᱟ ᱱᱚᱥᱴᱚᱜ ᱠᱟᱱᱟ ᱚᱱᱟ ᱞᱟᱹᱜᱤᱫ ᱛᱮᱫᱚ ᱢᱤᱫ ᱴᱤᱡᱜᱮ ᱩᱯᱟᱭ ᱢᱮᱱᱟᱜᱼᱟ ᱡᱮ ᱱᱚᱣᱟ ᱞᱟᱹᱜᱤᱫ ᱛᱮᱫᱚ ᱜᱩᱨᱤᱡ ᱦᱟᱥᱟ ᱞᱟᱜᱟᱣᱟᱜ ᱠᱷᱟᱱ ᱟ ᱯᱟᱥᱮᱡ ᱨᱟᱥᱟᱭᱚᱠ ᱡᱮ ᱵᱤᱥ

ᱚᱱᱟ ᱵᱚᱱ ᱱᱚᱥᱴᱚ ᱫᱟᱲᱮᱭᱟᱜᱱᱤᱭᱟᱹ ᱠᱷᱚᱡ ᱩᱯᱟᱭ ᱫᱚ ᱟᱨ ᱪᱮᱫ ᱪᱤᱫ ᱢᱮᱱᱟᱜ ᱛᱟᱵᱚᱱᱟ ᱢᱟᱥᱮ ᱧᱮᱞ ᱢᱮᱥᱮ